ᱤᱧ ᱫᱚ ᱜᱚᱝᱠᱮᱧ ᱨᱚᱲᱫᱟ ᱟᱵᱚ ᱥᱟᱱᱛᱟᱞ ᱵᱚᱭᱦᱟ ᱫᱚ ᱚᱞᱚᱜ ᱯᱟᱲᱦᱟᱜᱛᱮ ᱟᱹᱰᱤ ᱠᱚ ᱛᱟᱭᱱᱚᱢ ᱜᱮᱭᱟ ᱪᱤᱠᱟᱛᱮ ᱵᱟᱝ ᱩᱱᱠᱩ ᱞᱟᱦᱟᱜ ᱞᱟᱹᱜᱤᱫᱛᱮ ᱟᱵᱚ ᱥᱟᱦᱟᱡᱡᱚ ᱮᱢᱟ ᱠᱚ ᱦᱩᱭᱩᱜᱼᱟ ᱡᱟᱛᱮ ᱜᱚᱲᱚ ᱫᱟᱲᱮ ᱮᱢᱟ ᱠᱚ ᱦᱩᱭᱩᱜᱼᱟ ᱡᱟᱸᱦᱟᱱᱟᱜ ᱵᱤᱥᱚᱭ ᱨᱮᱦᱚᱸ ᱥᱮ ᱮᱸᱴᱠᱮᱴᱚᱲᱮ ᱨᱮ ᱵᱟᱠᱚ ᱯᱟᱲᱟᱜ ᱞᱟᱹᱜᱤᱫ ᱛᱮ ᱟᱵᱚ ᱥᱟᱦᱟᱡᱡᱚ ᱮᱢᱟ ᱠᱚ ᱦᱩᱭᱩᱜᱼᱟ ᱛᱟᱵᱳᱱᱟ ᱦᱮᱸ ᱩᱱ ᱠᱩ ᱞᱟᱦᱟᱥᱮᱫ ᱤᱫᱤ ᱠᱚ ᱦᱩᱭᱩᱜᱼᱟ ᱜᱚᱲᱚ ᱫᱟᱲᱮ ᱮᱢᱟ ᱠᱚ ᱦᱩᱭᱩᱜᱼᱟ ᱡᱟᱛᱮ ᱩᱱᱠᱩ ᱠᱚ ᱵᱩᱡᱷᱟᱹᱣ ᱩᱱᱠᱩ ᱡᱟᱦᱟᱱᱟᱜ ᱚᱞᱚᱜ ᱯᱟᱲᱟᱜ ᱛᱮᱠᱚ ᱦᱟᱨᱟᱵᱩᱨᱩᱜᱼᱢᱟ ᱮᱸᱴᱠᱮᱴᱚᱲᱮᱨᱮ ᱟᱞᱚ ᱧᱩᱨᱦᱩᱜ ᱢᱟ ᱟᱨ ᱟᱨ ᱦᱚᱲ ᱠᱚ ᱥᱟᱶ ᱥᱮᱞᱮᱫ ᱨᱮᱦᱚᱸ ᱮᱲᱮ ᱟᱞᱚ ᱟᱞᱚ ᱠᱚ ᱮᱲᱮᱜ ᱢᱟ ᱟᱨ ᱦᱚᱲ ᱠᱚ ᱥᱮ ᱫᱤᱠᱩ ᱠᱚ ᱥᱟᱛᱮᱜ ᱨᱚᱲ ᱛᱮᱦᱚᱸ ᱩᱱᱠᱩ ᱵᱟᱠᱚ ᱛᱟᱭᱚᱢᱚᱜᱼᱢᱟ ᱚᱱᱟ ᱦᱚᱛᱮᱛᱮ ᱟᱵᱚᱣᱟᱜ ᱟᱹᱨᱤᱪᱟᱹᱞᱤ ᱥᱮ ᱞᱟᱠᱪᱟᱨ ᱞᱟᱦᱟ ᱤᱫᱤᱜᱼᱟ ᱟᱵᱚ ᱵᱟᱵᱚᱱ ᱯᱟᱲᱦᱟᱣ ᱞᱮᱱᱠᱷᱟᱡ ᱟᱵᱚ ᱨᱮᱱ ᱜᱤᱫᱽᱨᱟᱹ ᱠᱚ ᱪᱤᱠᱟ ᱠᱚ ᱯᱟᱲᱦᱟᱜᱼᱟ ᱥᱮ ᱡᱟᱦᱟᱱᱟᱜ ᱵᱤᱥᱚᱭᱨᱮ ᱨᱚᱲ ᱪᱤᱠᱟ ᱠᱚ ᱫᱟᱲᱮᱭᱟᱜᱼᱟ ᱪᱤᱠᱟ ᱠᱚ ᱫᱟᱲᱮᱭᱟᱜᱼᱟ ᱥᱮ ᱯᱟᱲᱦᱟᱣ ᱞᱮᱱᱠᱷᱟᱡ ᱟᱨᱠᱚ ᱥᱤᱠᱷᱤᱛᱚ ᱞᱮᱱᱠᱷᱟᱡ ᱥᱮ ᱥᱚᱨᱠᱟᱨᱟᱜ ᱠᱷᱟᱛᱟ ᱨᱮᱦᱚᱸ ᱮᱠᱴᱩ ᱧᱩᱛᱩᱢ ᱚᱞ ᱞᱮᱱᱠᱷᱟᱡ ᱚᱱᱟ ᱟᱹᱰᱤ ᱢᱟᱨᱟᱝ ᱠᱩᱥᱤᱭᱟᱱ ᱨᱟᱹᱥᱠᱟᱹ ᱟᱱ ᱠᱟᱛᱷᱟ ᱠᱟᱱᱟ ᱚᱱᱟᱜᱮ ᱤᱧᱟᱹᱜ ᱵᱟᱵᱚᱫ ᱨᱮᱱᱟᱜ ᱠᱟᱛᱷᱟ ᱠᱟᱱᱟ